ᱞᱟᱦᱟ ᱛᱮᱱᱟᱜ ᱢᱳᱵᱟᱭᱤᱞ ᱫᱚ ᱠᱟᱹᱴᱤᱡ ᱜᱮ ᱵᱳᱛᱟᱢ ᱥᱤᱥᱴᱮᱢ ᱛᱟᱦᱮᱸ ᱠᱟᱱᱟ ᱚᱱᱟ ᱛᱮᱫᱚ ᱯᱷᱚᱱ ᱪᱟᱞᱟᱜ ᱟᱨ ᱦᱤᱡᱩᱜ ᱟᱨ ᱮᱥᱮᱢᱮᱥ ᱪᱟᱞᱟᱜ ᱦᱤᱡᱩᱜ ᱠᱟᱱ ᱛᱟᱦᱮᱱᱟ ᱟᱨ ᱢᱮᱢᱳᱨᱤ ᱵᱷᱚᱨᱟᱣ ᱞᱮᱠᱷᱟᱡ ᱢᱳᱵᱟᱭᱤᱞ ᱵᱷᱤᱛᱨᱤ ᱨᱮ ᱛᱟᱦᱚᱞᱮ ᱵᱷᱤᱰᱤᱭᱳ ᱠᱚ ᱱᱟᱥᱮᱭᱟᱜ ᱥᱮ ᱥᱮᱨᱮᱧ ᱠᱚ ᱟᱸᱡᱚᱢᱚᱜ ᱠᱟᱱ ᱛᱟᱦᱮᱱᱟ ᱱᱤᱭᱟᱹᱠᱷᱚᱡ ᱵᱟᱹᱲᱛᱤ ᱫᱚ ᱡᱟᱦᱟᱱᱟᱜ ᱠᱤᱪᱷᱩ ᱫᱚ ᱵᱟᱝ ᱠᱚᱨᱟᱜ ᱠᱟᱱ ᱛᱟᱦᱮᱱᱚᱜᱼᱟ ᱠᱤᱱᱛᱩ ᱱᱮᱛᱟᱨᱟᱜ ᱤᱥᱢᱟᱨᱴ ᱯᱷᱳᱱ ᱨᱮ ᱟᱵᱚ ᱯᱨᱟᱭ ᱠᱚᱢᱯᱤᱭᱩᱴᱟᱨ ᱵᱚᱨᱟᱵᱚᱨ ᱵᱚᱱ ᱠᱟᱹᱢᱤ ᱫᱟᱲᱮᱭᱟᱜ ᱠᱟᱱᱟ ᱚᱸᱰᱮ ᱱᱟᱜ ᱢᱟᱱᱮ ᱵᱤᱵᱷᱤᱱᱱᱚ ᱡᱟᱭᱜᱟ ᱨᱮᱡᱮ ᱜᱟᱛᱮ ᱦᱩᱭᱩᱜ ᱠᱟᱱᱟ ᱥᱮ ᱮᱱᱮᱡ ᱥᱮᱨᱮᱧ ᱥᱮ ᱵᱤᱵᱷᱤᱱᱱᱚ ᱨᱚᱠᱚᱢ ᱠᱟᱜᱚᱡᱽ ᱠᱚᱞᱚᱢ ᱠᱚ ᱡᱚᱛᱚᱧ ᱜᱤᱰᱤ ᱠᱟᱛᱮ ᱡᱮ ᱢᱳᱵᱟᱭᱤᱞ ᱨᱮ ᱠᱷᱚᱵᱚᱨ ᱵᱚᱱ ᱧᱮᱞ ᱫᱟᱲᱮᱭᱟᱜ ᱠᱟᱱᱟ ᱥᱮ ᱵᱤᱵᱷᱤᱱᱱᱚ ᱫᱤᱥᱚᱢ ᱨᱮ ᱵᱟᱦᱨᱮ ᱠᱚᱨᱮᱜ ᱜᱳᱴᱟ ᱳᱣᱟᱨᱞᱰ ᱨᱮᱭᱟᱜ ᱡᱚᱛᱚ ᱨᱚᱠᱚᱢ ᱨᱮᱠᱚᱨᱰ ᱟᱵᱚ ᱱᱤᱭᱟᱹ ᱤᱥᱢᱟᱨᱴ ᱯᱷᱳᱱ ᱠᱷᱚᱡ ᱱᱮᱛᱟᱨᱟᱜ ᱱᱮᱛᱟᱨ ᱡᱩᱜᱽ ᱨᱮᱭᱟᱜ ᱯᱷᱳᱱ ᱠᱷᱚᱡ ᱵᱚᱱ ᱧᱟᱢ ᱫᱟᱮᱭᱟᱜ ᱠᱟᱱᱟ ᱟᱨ ᱱᱤᱭᱟᱹ ᱪᱷᱟᱲᱟ ᱦᱚᱸ ᱨᱟᱹᱥᱠᱟᱹ ᱴᱟᱭᱤᱢ ᱨᱟᱹᱥᱠᱟᱹ ᱥᱚᱢᱚᱭ ᱡᱮ ᱢᱳᱵᱟᱭᱤᱞ ᱠᱷᱟᱹᱛᱤᱨ ᱵᱚᱱ ᱨᱟᱹᱥᱠᱟᱹᱭᱟ ᱱᱤᱭᱟᱹ ᱦᱚᱸ ᱢᱳᱵᱟᱭᱤᱞ ᱨᱮ ᱮᱱᱮᱡ ᱥᱮᱨᱮᱧ ᱡᱟᱵᱚᱛᱚᱭᱚ ᱡᱤᱱᱤᱥ ᱵᱚᱱ ᱧᱟᱢ ᱫᱟᱮᱭᱟᱜ ᱠᱟᱱᱟ ᱥᱮ ᱵᱤᱵᱷᱤᱱᱱᱚ ᱠᱟᱹᱢᱤ ᱱᱚᱜᱼᱚᱸᱭ ᱯᱟᱲᱦᱟᱜ ᱯᱟᱲᱦᱟᱜ ᱞᱟᱹᱜᱤᱫ ᱛᱮ ᱡᱮ ᱛᱤᱱᱟᱹᱜ ᱜᱟᱱ ᱡᱟᱦᱟᱱᱟᱜ ᱠᱤᱪᱷᱩ ᱜᱮ ᱯᱟᱲᱦᱟᱜ ᱞᱟᱹᱜᱤᱫ ᱛᱮ ᱡᱟᱦᱟᱱᱟᱜ ᱯᱟᱲᱦᱟᱣ ᱜᱩᱜᱳᱞ ᱠᱷᱚᱡ ᱥᱟᱨᱪ ᱠᱟᱛᱮ ᱥᱮ ᱤᱭᱩᱴᱩᱵᱽ ᱠᱷᱚᱱᱟᱜ ᱧᱮᱞ ᱠᱟᱛᱮ ᱟᱵᱚ ᱟᱭᱢᱟ ᱠᱤᱪᱷᱩ ᱵᱚᱱ ᱪᱮᱫ ᱫᱟ ᱥᱮ ᱟᱭᱢᱟ ᱠᱤᱪᱷᱩ ᱟᱵᱚ ᱵᱳᱭ ᱥᱮᱫ ᱵᱟᱵᱚ ᱱᱚᱡᱚᱨᱫᱟ ᱠᱤᱱᱛᱩ ᱚᱱᱟᱠᱚ ᱡᱤᱱᱤᱥ ᱟᱵᱚ ᱢᱳᱵᱟᱭᱤᱞ ᱠᱷᱟᱹᱛᱤᱨ ᱵᱚᱱ ᱪᱮᱫ ᱮᱫᱟ ᱛᱚ ᱱᱤᱭᱟᱹᱜᱮ ᱞᱟᱦᱟᱠᱷᱚᱡ ᱱᱮᱛᱟᱨ ᱡᱩᱜᱽ ᱯᱩᱨᱟᱹ ᱢᱚᱰᱟᱨᱱ ᱠᱟᱱᱟ ᱟᱨ ᱟᱵᱚ ᱫᱚ ᱯᱨᱟᱭ ᱠᱚᱢᱯᱤᱭᱩᱴᱟᱨ ᱢᱟᱫᱽᱫᱷᱚᱢ ᱛᱮᱵᱚᱱ ᱯᱟᱲᱦᱟᱜ ᱠᱟᱱᱟ ᱚᱱᱠᱟᱱ ᱥᱤᱥᱴᱮᱢ ᱩᱰᱩᱠ ᱠᱟᱱᱟ ᱱᱮᱛᱟᱨ ᱡᱩᱜᱽ ᱨᱮ ᱟᱨ ᱱᱮᱴᱳᱣᱟᱨᱠ ᱞᱟᱹᱜᱤᱫ ᱫᱚ ᱞᱟᱦᱟᱛᱮ ᱡᱮᱨᱚᱠᱚᱢ ᱢᱤᱫ ᱡᱤᱵᱤ ᱵᱟᱨ ᱡᱤᱵᱤ ᱱᱤᱭᱟᱹᱠᱚ ᱱᱮᱴᱳᱣᱟᱨᱠ ᱪᱟᱹᱞᱩᱣ ᱠᱟᱱ ᱛᱟᱦᱮᱸ ᱱᱚᱜᱼᱟ ᱟᱨ ᱪᱮᱫᱟᱜ ᱥᱮ ᱱᱤᱭᱟᱹ ᱫᱚ ᱩᱱ ᱥᱚᱢᱚᱭ ᱫᱚ ᱥᱮᱭ ᱱᱮᱴᱳᱣᱟᱨᱠ ᱚᱱᱠᱟ ᱡᱚᱛᱚ ᱦᱚᱲᱚ ᱦᱚᱲᱚ ᱯᱷᱳᱱ ᱦᱚᱸ ᱵᱟᱝ ᱛᱟᱦᱮᱸ ᱠᱟᱱᱟ ᱟᱨ ᱱᱮᱛᱟᱨ ᱫᱚ ᱤᱥᱢᱟᱨᱴ ᱠᱷᱟᱹᱛᱤᱨ ᱱᱤᱛᱚᱜ ᱫᱚ ᱯᱷᱳᱨ ᱡᱤᱵᱤ ᱯᱷᱟᱭᱤᱵᱽ ᱡᱤᱵᱤ ᱰᱟᱴᱟ ᱟᱵᱚ ᱵᱚᱱ ᱧᱟᱢᱫᱟ ᱥᱮ ᱮᱵᱮᱞ ᱮᱵᱮᱞ ᱞᱟᱦᱟ ᱛᱮᱫᱚ ᱜᱨᱟᱢ ᱜᱚᱧᱡᱽ ᱨᱮ ᱱᱮᱴᱳᱣᱟᱨᱠ ᱵᱟᱭ ᱧᱟᱢᱮᱜ ᱠᱟᱱ ᱛᱟᱦᱮᱸ ᱱᱚᱜᱼᱟ ᱠᱤᱱᱛᱩ ᱟᱵᱚ ᱜᱨᱟᱢᱜᱚᱧᱡᱽ ᱠᱚᱨᱮ ᱡᱟᱦᱟᱸ ᱨᱮᱜᱮᱢ ᱛᱟᱦᱮᱱ ᱚᱸᱰᱮᱜᱮ ᱱᱮᱴᱳᱣᱟᱨᱠ ᱮ ᱧᱟᱢᱟ ᱟᱨ ᱤᱧᱟᱹᱜ ᱥᱤᱢ ᱧᱩᱛᱩᱢ ᱫᱚ ᱦᱳᱭᱳᱜ ᱠᱟᱱᱟ ᱵᱷᱳᱰᱟ ᱥᱤᱢ ᱵᱳᱰᱟ ᱥᱤᱢ ᱟᱨ ᱯᱨᱚᱛᱤᱢᱟᱥ ᱨᱮ ᱤᱧᱫᱚ ᱵᱟᱨᱥᱚ ᱪᱚᱞᱞᱤᱥ ᱠᱟᱛᱮᱧ ᱨᱤᱪᱟᱨᱡᱽ ᱮᱫᱟ